ᱟᱵᱚ ᱵᱷᱟᱨᱚᱛ ᱨᱮ ᱫᱤᱥᱚᱢ ᱨᱮ ᱨᱟᱡᱽ ᱠᱚᱣᱟᱜ ᱠᱟᱛᱷᱟ ᱡᱩᱫᱤ ᱵᱚᱱ ᱢᱮᱱ ᱮᱦᱚᱵᱟ ᱛᱟᱦᱚᱞᱮ ᱟᱭᱢᱟ ᱨᱟᱡᱽ ᱠᱚᱣᱟᱜ ᱠᱟᱛᱷᱟ ᱜᱮ ᱟᱵᱚ ᱯᱩᱛᱷᱤ ᱠᱚᱨᱮ ᱵᱚᱱ ᱯᱟᱲᱦᱟᱣ ᱟᱜᱩ ᱠᱟᱫᱟ ᱱᱤᱛ ᱫᱷᱟᱹᱵᱤᱡ ᱡᱮᱞᱮᱠᱟ ᱵᱟᱵᱚᱨ ᱦᱩᱢᱟᱭᱩᱱ ᱟᱠᱵᱚᱨ ᱥᱟᱦᱟᱡᱟᱦᱟᱱ ᱮᱢᱟᱱ ᱤᱱᱟᱹᱯᱚᱨᱮ ᱡᱮᱞᱮᱠᱟ ᱯᱨᱤᱛᱷᱤᱨᱟᱡᱽ ᱪᱳᱦᱟᱱ ᱥᱤᱵᱟᱡᱤ ᱨᱟᱹᱱᱤ ᱞᱚᱠᱥᱢᱤᱵᱟᱭ ᱮᱢᱟᱱ ᱟᱭᱢᱟ ᱩᱱᱠᱩ ᱠᱚ ᱛᱟᱦᱮᱸ ᱠᱟᱱᱟ ᱚᱱᱠᱟᱜᱮ ᱟᱵᱚ ᱨᱮᱱ ᱦᱚᱸ ᱡᱮᱞᱮᱠᱟ ᱡᱟᱦᱟᱸᱭ ᱫᱤᱥᱚᱢ ᱯᱷᱩᱨᱜᱟᱹᱞ ᱞᱟᱹᱜᱤᱫ ᱛᱮ ᱟᱵᱚ ᱥᱟᱱᱛᱟᱲ ᱠᱚ ᱢᱩᱫᱽᱨᱮ ᱠᱚ ᱛᱟᱦᱮᱸ ᱠᱟᱱᱟ ᱡᱮᱢᱚᱱ ᱛᱤᱞᱠᱟᱹ ᱢᱟᱹᱡᱷᱤ ᱛᱟᱨᱯᱚᱨᱮ ᱥᱤᱫᱩ ᱠᱟᱹᱱᱦᱩ ᱪᱟᱸᱫᱽ ᱵᱷᱟᱭᱨᱳ ᱮᱢᱟᱱ ᱠᱚᱦᱚᱸ ᱡᱟᱦᱟᱸᱭ ᱢᱟᱨᱟᱝ ᱢᱟᱨᱟᱝ ᱧᱩᱛᱩᱢ ᱚᱱ ᱚᱱᱠᱟ ᱟᱸᱡᱚᱢᱚᱜ ᱠᱟᱱᱟ ᱤᱱᱟᱹ ᱢᱩᱫᱽᱨᱮ ᱟᱵᱚ ᱡᱟᱦᱟᱸᱭ ᱱᱮᱛᱟᱨ ᱫᱷᱟᱹᱵᱤᱡ ᱦᱚᱸ ᱡᱟᱦᱟᱸᱭ ᱩᱱᱠᱤᱱ ᱞᱟᱹᱣᱲᱤᱭᱟᱹ ᱥᱤᱫᱩ ᱟᱨ ᱠᱟᱹᱱᱦᱩ ᱩᱱᱠᱤᱱᱟᱜ ᱠᱟᱹᱦᱱᱤ ᱱᱮᱛᱟᱨ ᱦᱚᱸᱵᱚᱱ ᱩᱭᱦᱟᱹᱨ ᱟᱜᱩᱭᱫᱟ ᱡᱟᱦᱟᱸ ᱫᱚ ᱛᱤᱨᱤᱥᱮ ᱡᱩᱱ ᱢᱮᱱᱛᱮ ᱦᱟᱱᱟ ᱦᱩᱞ ᱢᱟᱦᱟ ᱢᱮᱱᱛᱮ ᱵᱚᱱ ᱵᱟᱛᱟᱣ ᱮᱫᱟ ᱩᱱᱠᱤᱱᱟᱜ ᱠᱟᱹᱦᱱᱤ ᱜᱮ ᱡᱷᱚᱛᱚ ᱠᱷᱚᱱ ᱤᱧᱟᱹᱜ ᱢᱚᱱᱮ ᱛᱮᱫᱚ ᱢᱟᱱᱮ ᱩᱫᱽᱜᱟᱹᱣ ᱠᱟᱜ ᱞᱮᱭᱟᱭ ᱟᱞᱮ ᱱᱚᱣᱟ ᱡᱩᱣᱟᱹᱱ ᱯᱤᱲᱦᱤ ᱫᱚ ᱮᱴᱟᱜ ᱡᱟᱦᱟᱸᱭ ᱦᱚᱲᱠᱚ ᱵᱟᱝ ᱨᱮᱦᱚᱸ ᱟᱵᱚ ᱡᱟᱹᱛ ᱨᱮᱱ ᱱᱚᱜᱼᱚᱭ ᱡᱮ ᱟᱹᱠᱤᱱᱟᱜ ᱢᱟᱭᱟᱢ ᱮᱢ ᱠᱟᱛᱮ ᱱᱚᱝᱠᱟ ᱜᱳᱴᱟ ᱫᱤᱥᱚᱢ ᱦᱚᱲᱮ ᱞᱚᱞᱚ ᱞᱮᱜ ᱠᱚᱣᱟᱭ ᱟᱨ ᱚᱱᱟ ᱞᱚᱞᱚ ᱠᱷᱟᱹᱛᱤᱨ ᱛᱮ ᱜᱳᱴᱟ ᱫᱤᱥᱚᱢ ᱦᱚᱲ ᱱᱚᱜᱼᱚᱭ ᱱᱚᱝᱠᱟ ᱞᱟᱹᱲᱦᱟᱹᱭ ᱠᱟᱛᱮ ᱪᱮᱫ ᱞᱮᱠᱟ ᱟᱯᱱᱟᱨ ᱡᱤᱱᱤᱥ ᱮᱢ ᱦᱟᱢᱮᱴ ᱫᱟᱲᱮᱜᱼᱟ ᱟᱨ ᱮᱴᱟᱜ ᱦᱚᱲ ᱟᱞᱚᱢ ᱵᱚᱞᱚ ᱦᱚᱪᱚ ᱠᱚᱣᱟ ᱱᱚᱜᱼᱚᱭ ᱱᱤᱭᱟᱹ ᱡᱮ ᱢᱤᱫᱴᱟᱱ ᱜᱮᱭᱟᱱ ᱡᱷᱚᱛᱚ ᱦᱚᱲ ᱴᱷᱮᱱᱮ ᱱᱩᱠᱤᱱ ᱵᱟᱱᱟ ᱦᱚᱲ ᱠᱤᱱ ᱯᱟᱥᱱᱟᱣ ᱦᱚᱴᱚ ᱞᱮᱫᱟ ᱱᱚᱜᱼᱚᱭ ᱱᱤᱭᱟᱹ ᱠᱟᱹᱦᱱᱤ ᱜᱮ ᱤᱧ ᱡᱷᱚᱛᱚ ᱠᱷᱚᱱ ᱵᱟᱹᱲᱛᱤ ᱠᱟᱛᱮ ᱱᱩᱠᱤᱱ ᱩᱫᱽᱜᱟᱹᱣ ᱞᱤᱧᱟᱹᱭ